ᱜᱮᱥ ᱨᱮ ᱤᱥᱤᱱ ᱫᱚ ᱫᱚᱢᱮ ᱜᱮᱧ ᱠᱩᱥᱤᱭᱟᱜᱼᱟ ᱪᱮᱫᱟᱜ ᱤᱧ ᱠᱩᱥᱤᱭᱟᱜᱼᱟ ᱜᱮᱥ ᱨᱮᱫᱚ ᱫᱟᱠᱟᱢ ᱪᱚᱸᱫᱟ ᱠᱟᱜᱼᱟ ᱟᱨ ᱡᱚᱛᱚᱱᱟᱜ ᱮᱢ ᱠᱟᱹᱢᱤ ᱫᱟᱲᱮᱭᱟᱜᱼᱟ ᱚᱲᱟᱜ ᱢᱩᱪᱷᱟᱹᱣ ᱞᱩᱜᱽᱲᱤᱡ ᱥᱚᱵᱚᱫ ᱥᱳᱵ ᱮᱢ ᱠᱚᱨᱟᱣ ᱫᱟᱲᱮᱭᱟᱜᱼᱟ ᱟᱨ ᱩᱛᱩ ᱠᱚᱫᱚ ᱜᱮᱫ ᱞᱟᱦᱟ ᱠᱮᱫᱟᱢ ᱵᱟᱨ ᱥᱮᱫ ᱮᱢ ᱪᱚᱸᱫᱟ ᱠᱮᱫᱟ ᱵᱮᱥ ᱟᱫᱚᱢ ᱤᱥᱤᱱ ᱦᱚᱫ ᱠᱮᱫᱟ ᱟᱨ ᱤᱭᱟᱹ ᱴᱩᱠᱩᱡ ᱴᱚᱠᱟᱜ ᱦᱚᱸ ᱴᱩᱠᱩᱡ ᱠᱚᱦᱚᱸ ᱩᱱᱟᱹᱜ ᱦᱮᱸᱫᱮ ᱛᱮ ᱵᱟᱱᱩᱜᱼᱟ ᱦᱮᱸᱫᱮ ᱦᱚᱸ ᱟᱨ ᱠᱚᱲᱟᱭ ᱦᱚᱸ ᱦᱮᱸᱫᱮ ᱵᱟᱹᱱᱩᱜᱼᱟ ᱦᱮᱸ ᱟᱫᱚ ᱛᱟᱦᱚᱞᱮ ᱤᱱᱟᱹᱢ ᱜᱟᱥᱟᱣ ᱡᱟᱦᱟᱸ ᱞᱮᱠᱟᱢ ᱜᱟᱥᱟᱣ ᱨᱮᱦᱚᱸ ᱥᱟᱯᱟ ᱜᱚᱫᱚᱜ ᱜᱮᱭᱟ ᱥᱮ ᱛᱤ ᱡᱟᱸᱜᱟ ᱦᱚᱲᱢᱚ ᱠᱚᱨᱮ ᱦᱚᱸ ᱞᱩᱜᱽᱲᱤ ᱞᱟᱯᱚᱜ ᱠᱚᱨᱮᱦᱚᱸ ᱵᱟᱝ ᱞᱟᱴᱷᱟᱜᱼᱟ ᱟᱨ ᱥᱟᱦᱟᱱ ᱛᱮ ᱤᱥᱤᱱ ᱫᱚ ᱤᱭᱟᱹ ᱦᱮᱸᱫᱮᱜ ᱟᱢ ᱴᱩᱠᱩᱡ ᱦᱮᱸᱫᱮᱜᱼᱟ ᱟᱢᱮᱢ ᱦᱮᱸᱫᱮᱜᱼᱟ ᱦᱮᱸ ᱟᱫᱚ ᱚᱱᱟᱜᱮ ᱥᱟᱦᱟᱱ ᱫᱚ ᱥᱮᱫᱟᱭ ᱫᱚ ᱟᱨ ᱠᱚᱥᱴᱚ ᱧᱚᱜ ᱜᱮ ᱛᱟᱦᱮᱸ ᱠᱟᱱᱟ ᱠᱤᱱᱛᱩ ᱱᱤᱛᱚᱜ ᱫᱚ ᱜᱮᱥ ᱛᱮ ᱤᱥᱤᱱ ᱫᱚ ᱟ ᱰᱤ ᱥᱩᱵᱤᱫᱟᱣ ᱠᱟᱱᱟ ᱚᱱᱮ ᱚᱝᱠᱟ ᱵᱟᱢ ᱦᱮᱸᱫᱮᱜᱼᱟ ᱵᱟᱢ ᱴᱩᱠᱩᱡ ᱴᱚᱠᱟᱜ ᱵᱟᱝ ᱦᱮᱸᱫᱮᱜ ᱛᱟᱢᱟ ᱚᱲᱟᱜ ᱫᱩᱣᱟᱹᱨ ᱦᱚᱸ ᱵᱟᱝ ᱦᱮᱸᱫᱮᱜ ᱛᱟᱢᱟ ᱦᱮᱸ ᱤᱱᱟᱹᱜᱮ ᱥᱩᱵᱤᱫᱟ ᱦᱮᱸ ᱚᱱᱟᱛᱮ ᱜᱮᱥ ᱛᱮ ᱤᱥᱤᱱ ᱫᱚ ᱤᱧ ᱫᱚ ᱠᱩᱥᱤᱭᱟᱜ ᱜᱤᱭᱟᱹᱧ